ᱱᱚᱣᱟ ᱜᱷᱟᱨᱚᱸᱡᱽ ᱨᱤᱱᱤᱡ ᱫᱚ ᱤᱧ ᱵᱟᱹᱦᱩ ᱜᱮ ᱫᱟᱜ ᱫᱟᱜ ᱠᱚᱭ ᱫᱩᱞᱟᱜᱼᱟ ᱚᱱᱟ ᱵᱟᱜᱟᱱ ᱠᱚᱨᱮ ᱫᱟᱜ ᱫᱩᱞ ᱠᱟᱛᱮᱫ ᱚᱱᱟ ᱵᱟᱜᱟᱱ ᱨᱮᱭᱟᱜ ᱤᱭᱟᱹ ᱫᱚ ᱟᱨ ᱵᱟᱜᱟᱱ ᱫᱟᱜ ᱫᱩᱞ ᱠᱟᱛᱮᱫ ᱩᱱᱤ ᱟᱹᱰᱤ ᱟᱸᱴ ᱚᱱᱟᱭ ᱠᱩᱥᱤᱭᱟᱜᱼᱟ ᱵᱟᱜᱟᱱ ᱨᱮ ᱫᱟᱨᱮ ᱩᱢᱩᱞ ᱥᱮ ᱚᱱᱟ ᱜᱷᱟᱨᱚᱸᱡᱽ ᱫᱚ ᱚᱱᱟᱜᱮ ᱚᱸᱰᱮ ᱜᱮ ᱟᱨ ᱚᱱᱟ ᱜᱷᱟᱨᱚᱸᱡᱽ ᱵᱟᱜᱟᱱ ᱨᱮᱭᱟᱜ ᱡᱟᱦᱟᱸ ᱩᱢᱩᱞ ᱜᱳᱢᱦᱮᱲ ᱜᱮᱭᱟ ᱟᱨ ᱚᱱᱟ ᱜᱳᱢᱦᱮᱲ ᱨᱮᱭᱟᱜ ᱫᱟᱜ ᱫᱩᱞ ᱠᱟᱛᱮᱫ ᱦᱮᱸᱥᱮ ᱟᱫᱚ ᱚᱱᱟᱛᱮ ᱱᱚᱝᱠᱟ ᱤᱭᱟᱹ ᱟᱠᱟᱱᱟ ᱜᱷᱟᱨᱚᱸᱡᱽ ᱫᱚ